ᱛᱮᱦᱮᱧ ᱤᱧᱟᱜ ᱥᱳᱨ ᱥᱳᱯᱳᱨ ᱨᱮᱱᱟᱜ ᱵᱚᱞᱮ ᱩᱯᱚᱡᱟᱹᱛᱤ ᱠᱚ ᱡᱟᱦᱟᱸᱭ ᱠᱚ ᱢᱮᱱᱟᱜ ᱠᱚᱣᱟ ᱩᱱᱠᱩ ᱠᱚᱫᱚ ᱟᱞᱮ ᱴᱚᱞᱟ ᱯᱟᱥᱮ ᱨᱮ ᱟᱵᱚ ᱢᱟᱛᱚ ᱵᱚ ᱥᱟᱱᱛᱟᱲ ᱠᱟᱱ ᱠᱤᱪᱷᱩ ᱡᱟᱦᱟᱸᱭ ᱵᱚᱞᱮ ᱢᱩᱱᱰᱟᱹ ᱠᱚ ᱢᱮᱛᱟ ᱠᱚ ᱠᱟᱱᱟ ᱢᱩᱱᱰᱟᱹ ᱠᱚ ᱢᱮᱛᱟ ᱠᱚ ᱠᱟᱱᱟ ᱩᱱᱠᱩ ᱵᱚᱞᱮ ᱠᱤᱪᱷᱩ ᱜᱩᱞᱳ ᱵᱷᱟᱴᱟ ᱢᱮᱱᱟᱜᱼᱟ ᱟᱫᱚ ᱩᱱᱠᱩ ᱡᱷᱟᱲᱠᱷᱚᱰ ᱯᱚᱱᱚᱛ ᱨᱮ ᱠᱤᱪᱷᱩ ᱮᱞᱟᱠᱟ ᱡᱩᱲᱮ ᱵᱤᱥᱮᱮ ᱠᱚᱨᱮ ᱵᱷᱟᱜᱮ ᱮᱞᱮᱠᱟ ᱡᱩᱲᱮ ᱢᱮᱱᱟᱜ ᱠᱚᱣᱟ ᱟᱫᱚ ᱱᱩᱠᱩ ᱞᱟᱡ ᱠᱟᱴᱟ ᱵᱟᱧᱪᱟᱣ ᱞᱟᱹᱜᱤᱫ ᱛᱮ ᱟᱞᱮ ᱱᱚᱶᱟ ᱠᱟᱹᱢᱤ ᱟᱞᱮ ᱫᱤᱥᱚᱢ ᱠᱟᱹᱢᱤ ᱠᱚ ᱦᱮᱡ ᱟᱠᱟᱱᱟ ᱦᱮᱡ ᱠᱟᱛᱮ ᱠᱤᱪᱷᱩ ᱵᱷᱟᱴᱟ ᱢᱮᱱᱟᱜᱼᱟ ᱟᱫᱚ ᱚᱱᱟ ᱵᱷᱟᱴᱟ ᱨᱮᱠᱚ ᱠᱟᱢᱤ ᱠᱟᱛᱮ ᱠᱚ ᱡᱚᱢᱟ ᱟᱫᱚ ᱱᱩᱠᱩ ᱡᱚᱢ ᱟᱠᱚ ᱟᱫᱚ ᱱᱩᱠᱩᱣᱟᱜ ᱞᱟᱭᱞᱟᱠᱪᱟᱨ ᱫᱚ ᱵᱚᱞᱮ ᱱᱩᱠᱩᱣᱟᱜ ᱥᱤᱠᱠᱷᱟ ᱚᱞᱚᱜ ᱯᱟᱲᱦᱟᱜ ᱠᱚᱫᱚ ᱵᱟᱠᱚ ᱥᱮᱬᱟ ᱦᱚᱪᱚ ᱠᱚᱣᱟ ᱱᱩᱠᱩ ᱫᱚ ᱠᱷᱟᱹᱞᱤ ᱠᱟᱢᱤ ᱜᱤᱫᱽᱨᱟᱹ ᱜᱚ ᱵᱟᱵᱟ ᱛᱷᱮᱠᱮ ᱥᱩᱨᱩ ᱠᱚᱨᱮ ᱥᱟᱱᱟᱢ ᱠᱚ ᱠᱟᱹᱢᱤᱭᱟ ᱟᱨ ᱠᱚ ᱡᱚᱢᱟ ᱱᱩᱠᱩᱣᱟᱜ ᱫᱚ ᱠᱳᱱᱚ ᱮᱱᱠᱟᱜᱮᱧ ᱧᱮᱞ ᱟᱹᱜᱩ ᱟᱠᱟᱫ ᱛᱟᱠᱚᱣᱟ ᱤᱧᱟᱜ ᱡᱟ ᱧᱮᱞᱟᱜ ᱛᱮᱱᱟᱜ ᱵᱟᱲᱟᱭ ᱛᱮᱱᱟᱜ ᱫᱚ